ᱥᱮᱛᱟᱜ ᱨᱮ ᱵᱮᱨᱮᱫ ᱠᱟᱛᱮ ᱢᱟᱹᱰᱟᱹᱞᱤ ᱦᱩᱭᱩᱜᱼᱟ ᱪᱷᱚᱸᱪ ᱠᱚ ᱦᱩᱭᱩᱜᱼᱟ ᱛᱟᱨᱯᱚᱨᱮ ᱫᱟᱠᱟ ᱤᱥᱤᱱ ᱦᱩᱭᱩᱜᱼᱟ ᱟᱨᱚ ᱵᱤᱨ ᱥᱩᱨ ᱨᱮ ᱢᱮᱱᱟᱜᱼᱟ ᱥᱟᱨᱡᱚᱢ ᱵᱤᱨ ᱥᱟᱠᱟᱢ ᱦᱮᱡᱽ ᱠᱚᱞᱮ ᱪᱟᱞᱟᱜᱼᱟ ᱥᱟᱠᱟᱢᱞᱮ ᱟᱹᱜᱩᱭᱟ ᱛᱤᱠᱤᱱ ᱜᱷᱟᱹᱲᱤᱡ ᱫᱚ ᱨᱚᱜᱽ ᱟᱞᱮ ᱛᱤᱠᱤᱱ ᱜᱷᱟᱹᱲᱤᱡ ᱫᱚ ᱟᱨ ᱫᱚᱦᱚ ᱠᱟᱜ ᱜᱮᱞᱮ ᱟᱨᱚ ᱥᱟᱦᱟᱱ ᱟᱹᱜᱩᱞᱮ ᱪᱟᱞᱟᱜᱼᱟ ᱟᱹᱭᱩᱵ ᱵᱤᱨ ᱫᱚ ᱟᱨᱚ ᱤᱭᱟᱹ ᱫᱤᱱᱤ ᱧᱤᱫᱟᱹ ᱜᱷᱟᱹᱲᱤᱡ ᱫᱚ ᱫᱟᱠᱟᱞᱮ ᱪᱚᱸᱫᱟ ᱠᱟᱜᱼᱟ ᱫᱟᱠᱟ ᱪᱚᱸᱫᱟ ᱠᱟᱛᱮ ᱯᱟᱛᱲᱟ ᱯᱟᱛᱲᱟ ᱠᱚᱞᱮ ᱨᱚᱜᱽᱼᱟ ᱛᱟᱨᱯᱚᱨᱮ ᱥᱤᱛᱩᱝ ᱫᱤᱱ ᱫᱚ ᱤᱭᱟᱹ ᱠᱚᱞᱮ ᱥᱤᱛᱩᱝ ᱫᱤᱱ ᱫᱚᱞᱮ ᱤᱭᱟᱹᱭᱟ ᱥᱤᱛᱩᱝ ᱫᱤᱱᱞᱮ ᱤᱭᱟᱹᱭᱟ ᱠᱟᱱᱛᱷᱟᱞᱮ ᱨᱚᱜᱽᱼᱟ ᱠᱟᱱᱛᱷᱟᱞᱮ ᱨᱚᱜᱽᱼᱟ ᱟᱹᱭᱩᱵ ᱵᱮᱨ ᱫᱚ ᱥᱟᱦᱟᱱ ᱟᱹᱜᱩᱞᱮ ᱪᱟᱞᱟᱜᱼᱟ ᱛᱟᱨᱯᱚᱨᱮ ᱠᱟᱹᱢᱤ ᱫᱤᱱ ᱯᱟᱲᱟᱣ ᱮᱱ ᱜᱮ ᱜᱩᱨᱤᱡ ᱠᱚᱞᱮ ᱤᱫᱤᱭᱟ ᱠᱷᱮᱛ ᱛᱟᱨᱯᱚᱨᱮᱞᱮ ᱟᱯᱷᱚᱨᱟ ᱟᱯᱷᱚᱨ ᱠᱟᱛᱮ ᱟᱨᱚ ᱦᱟᱨᱟᱭᱮᱱᱜᱮ ᱦᱳᱲᱳ ᱜᱟᱹᱪᱷᱤ ᱠᱚ ᱦᱟᱨᱟᱭᱮᱱᱜᱮ ᱛᱟᱨᱯᱚᱨᱮ ᱪᱟᱥ ᱠᱟᱹᱢᱤᱞᱮ ᱫᱩᱨᱟᱹᱣ ᱮᱱ ᱜᱮ ᱪᱟᱥ ᱠᱟᱹᱢᱤ ᱫᱷᱩᱨᱟᱹᱣ ᱠᱟᱛᱮᱜᱞᱮ ᱠᱟᱹᱢᱤᱭᱟ ᱥᱮᱛᱟᱜ ᱨᱮ ᱤᱭᱟᱹ ᱥᱮᱛᱟᱜ ᱨᱮ ᱵᱮᱨᱮᱫ ᱠᱟᱛᱮᱜᱞᱮ ᱵᱮᱨᱮᱫ ᱮᱱᱜᱮ ᱵᱮᱨᱮᱫ ᱠᱟᱛᱮᱜ ᱞᱮ ᱫᱟᱠᱟ ᱠᱚᱞᱮ ᱤᱥᱤᱱ ᱠᱮᱜ ᱜᱮ ᱛᱟᱨᱯᱚᱨᱮ ᱠᱷᱮᱛᱞᱮ ᱪᱟᱞᱟᱣᱮᱱ ᱜᱮ ᱟᱨᱚ ᱤᱭᱟᱹ ᱠᱷᱮᱛᱞᱮ ᱪᱟᱞᱟᱣᱮᱱᱜᱮ ᱠᱷᱮᱛ ᱪᱟᱞᱟᱣ ᱠᱟᱛᱮ ᱨᱚᱦᱚᱭ ᱟᱞᱮ ᱛᱩᱫᱽ ᱟᱞᱮ ᱟᱹᱭᱩᱵ ᱚᱲᱟᱜ ᱮ ᱦᱤᱡᱩᱜᱼᱟ ᱛᱟᱨᱯᱚᱨᱮ ᱛᱟᱨᱯᱚᱨᱮ ᱟᱨᱚ ᱦᱤᱡᱩᱜ ᱟᱞᱮ ᱛᱟᱨᱯᱚᱨᱮ ᱤᱭᱟᱹ ᱠᱮᱜ ᱜᱮᱞᱮ ᱛᱟᱨᱯᱚᱨᱮ ᱟᱨᱚ ᱪᱟᱥ ᱟᱞᱮ ᱤᱭᱟᱹ ᱯᱷᱟᱹᱜᱩᱱ ᱵᱚᱸᱜᱟ ᱛᱩᱲᱤ ᱠᱚ ᱛᱩᱲᱤ ᱠᱚᱞᱮ ᱪᱟᱥ ᱤᱭᱟᱹᱭᱫᱟ ᱦᱟᱨᱟᱭᱮᱱ ᱜᱮ ᱫᱟᱨᱮ ᱚᱱᱟᱠᱚᱞᱮ ᱪᱟᱥ ᱠᱟᱛᱮ ᱞᱮ ᱤᱭᱟᱹ ᱠᱮᱜ ᱜᱮ ᱪᱟᱥ ᱪᱟᱥᱟᱞᱮ ᱪᱟᱥ ᱠᱟᱛᱮ ᱟᱹᱜᱩᱭᱟᱞᱮ ᱚᱲᱟᱜ ᱜᱮᱛ ᱠᱟᱛᱮ ᱟᱨᱚ ᱚᱲᱟᱜ ᱞᱮ ᱟᱹᱜᱩᱭᱟ ᱟᱫᱚ ᱫᱚᱦᱚ ᱠᱟᱜ ᱜᱮᱞᱮ ᱢᱚᱬᱮ ᱫᱤᱱ ᱜᱟᱱ ᱟᱨᱚᱞᱮ ᱫᱟᱞᱟ ᱫᱟᱞ ᱠᱟᱛᱮᱜ ᱟᱨᱚᱞᱮ ᱫᱟᱞ ᱠᱟᱛᱮ ᱞᱮ ᱫᱟᱞ ᱠᱮᱜ ᱜᱮᱞᱮ ᱫᱟᱞ ᱠᱟᱛᱮ ᱟᱨᱚᱞᱮ ᱫᱟᱞ ᱟᱞᱮ ᱟᱨ ᱚᱲᱟᱜ ᱨᱮᱞᱮ ᱫᱚᱦᱚ ᱠᱟᱜ ᱜᱮ ᱛᱟᱨᱯᱚᱨᱮ ᱜᱩᱦᱩᱢ ᱠᱚᱞᱮ ᱪᱟᱥᱼᱟ ᱜᱩᱦᱩᱢ ᱦᱚᱸ ᱤᱨ ᱠᱮᱜ ᱜᱮᱞᱮ ᱤᱨ ᱠᱟᱛᱮᱜᱞᱮ ᱫᱚᱦᱚ ᱠᱟᱜ ᱜᱮ ᱨᱚᱦᱚᱲ ᱦᱚᱪᱚᱣᱟᱜ ᱜᱮᱞᱮ ᱟᱨᱞᱮ ᱫᱟᱞᱼᱟ ᱫᱟᱞ ᱠᱟᱛᱮ ᱟᱨᱚᱞᱮ ᱫᱟᱞᱠᱮᱜ ᱜᱮ ᱫᱟᱞ ᱠᱟᱛᱮ ᱫᱚᱦᱚ ᱠᱟᱜ ᱜᱮ ᱛᱟᱨᱯᱚᱨᱮ ᱛᱟᱨᱯᱚᱨᱮ ᱛᱟᱨᱯᱚᱨᱮ ᱮᱱᱮᱡ ᱥᱮᱨᱮᱧ ᱫᱚ ᱵᱟᱦᱟ ᱤᱭᱟᱹ ᱥᱚᱨᱦᱟᱭ ᱥᱩᱨ ᱮᱱ ᱜᱮ ᱛᱟᱨᱯᱚᱨᱮ ᱥᱚᱦᱨᱟᱭ ᱥᱩᱨ ᱠᱟᱛᱮ ᱥᱚᱨᱦᱟᱭ ᱵᱚᱸᱜᱟ ᱚᱲᱟᱜ ᱫᱩᱣᱟᱹᱨ ᱠᱚᱞᱮ ᱥᱟᱯᱷᱟᱭᱟ ᱡᱮᱨᱮᱲ ᱟᱞᱮ ᱪᱷᱚᱸᱪ ᱟᱞᱮ ᱯᱚᱛᱟᱣ ᱟᱞᱮ ᱚᱲᱟᱜ ᱯᱩᱱ ᱢᱚᱬᱮ ᱫᱤᱱ ᱥᱚᱦᱨᱟᱭ ᱦᱩᱭᱩᱜᱼᱟ ᱯᱩᱱ ᱢᱚᱬᱮ ᱫᱤᱱ ᱥᱚᱨᱦᱟᱭ ᱦᱩᱭᱩᱜᱼᱟ ᱠᱩᱲᱤ ᱜᱤᱫᱽᱨᱟᱹ ᱠᱚᱠᱚ ᱦᱤᱡᱩᱜᱼᱟ ᱢᱚᱬᱮ ᱫᱤᱱ ᱩᱢ ᱦᱤᱞᱳᱜ ᱩᱢ ᱦᱤᱞᱳᱜ ᱠᱚ ᱦᱤᱡᱩᱰᱼᱟ ᱵᱚᱸᱜᱟ ᱦᱤᱞᱳᱜ ᱠᱚ ᱛᱟᱦᱮᱱᱟ ᱟᱨ ᱤᱭᱟᱹ ᱦᱤᱞᱳᱜ ᱫᱚ ᱤᱭᱟᱹ ᱤᱭᱟᱹ ᱠᱷᱩᱱᱴᱟᱹᱣ ᱦᱤᱞᱳᱜ ᱫᱚ ᱱᱟᱣᱟ ᱡᱟᱶᱟᱭ ᱠᱚᱠᱚ ᱤᱭᱟᱹᱭᱟ ᱚᱱᱟ ᱚᱱᱟ ᱢᱤᱫᱴᱮᱡ ᱰᱟᱝᱨᱟ ᱠᱚ ᱩᱰᱩᱠᱮᱭᱟ ᱰᱟᱝᱨᱟ ᱩᱰᱩᱠ ᱠᱟᱛᱮ ᱜᱮ ᱱᱟᱣᱟ ᱡᱟᱶᱟᱭ ᱠᱚ ᱦᱟᱴᱟᱜ ᱠᱚ ᱩᱰᱩᱝ ᱮᱭᱟ ᱩᱱᱠᱩ ᱚᱱᱟᱠᱚ ᱤᱭᱟᱹᱭᱟ ᱚᱸᱰᱮ ᱠᱚ ᱨᱩᱭᱟ ᱨᱩ ᱠᱟᱛᱮ ᱚᱱᱟᱭ ᱫᱚᱱᱟ ᱫᱚᱱ ᱠᱟᱛᱮ ᱟᱨ ᱚᱲᱟᱜ ᱠᱚ ᱠᱷᱟᱹᱲ ᱠᱮᱫᱮᱜᱮ ᱚᱲᱟᱜ ᱠᱷᱟᱹᱲ ᱠᱟᱛᱮ ᱚᱲᱟᱜ ᱠᱚ ᱠᱷᱟᱹᱲ ᱠᱮᱫᱮᱜᱮ ᱟᱨ ᱟᱞᱮ ᱦᱚᱸ ᱢᱤᱫᱴᱟᱝ ᱟᱠᱷᱲᱟ ᱢᱮᱱᱟᱜᱼᱟ ᱟᱠᱷᱲᱟ ᱨᱮ ᱚᱸᱰᱮ ᱠᱚ ᱢᱟᱡᱷᱮ ᱢᱚᱫᱽᱫᱷᱮ ᱠᱟᱹᱴᱤᱡ ᱞᱮ ᱮᱱᱮᱡᱼᱟ ᱮᱱᱮᱡ ᱠᱟᱛᱮ ᱧᱮᱞ ᱦᱩᱭᱩᱜᱼᱟ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱠᱚ ᱮᱱᱮᱡᱼᱟ ᱚᱱᱠᱟᱜᱮ ᱡᱩᱫᱤ ᱱᱟᱥᱮ ᱱᱟᱥᱮ ᱠᱚ ᱥᱮᱬᱟᱭᱮᱫᱟ ᱛᱟᱨᱯᱚᱨᱮ ᱯᱷᱟᱹᱜᱩᱱ ᱵᱚᱸᱜᱟ ᱵᱟᱦᱟ ᱦᱩᱭᱩᱜᱼᱟ ᱵᱟᱦᱟ ᱥᱚᱢᱚᱭ ᱤᱭᱟᱹ ᱪᱟᱞᱟᱜ ᱟᱠᱚ ᱤᱭᱟᱹ ᱵᱤᱵᱷᱤᱱᱱᱚ ᱪᱟᱞᱟᱜ ᱦᱩᱭᱩᱜ ᱱᱟᱭᱠᱮ ᱪᱟᱞᱟᱣᱮᱱ ᱜᱮ ᱤᱭᱟᱹ ᱵᱟᱦᱟᱭ ᱟᱹᱜᱩᱭᱟ ᱟᱨᱚ ᱨᱩ ᱨᱩᱛᱮ ᱠᱚ ᱟᱹᱜᱩ ᱠᱮᱫᱮᱜᱮ ᱵᱟᱦᱟᱭ ᱮᱢᱟᱜ ᱞᱮᱜᱮ ᱡᱟᱸᱜᱟᱞᱮ ᱟᱹᱨᱩᱵᱽ ᱠᱮᱫᱮᱜᱮ ᱡᱚᱦᱟᱨ ᱟᱫᱮ ᱜᱮᱞᱮ ᱟᱨᱚ ᱨᱩ ᱮᱱᱮᱡ ᱮᱱᱮᱡ ᱛᱮᱠᱚ ᱤᱫᱤ ᱦᱚᱴᱚ ᱠᱟᱫᱮᱜᱮ ᱚᱲᱟᱜ ᱟᱨ ᱚᱲᱟᱜ ᱤᱫᱤ ᱠᱟᱛᱮ ᱥᱟᱠᱣᱟ ᱠᱚᱠᱚ ᱚᱨᱚᱝᱟ ᱛᱩᱢᱫᱟᱜ ᱴᱟᱢᱟᱠ ᱠᱚ ᱛᱟᱦᱮᱱ ᱛᱟᱠᱚᱣᱟ ᱛᱩᱢᱫᱟᱜ ᱴᱟᱢᱟᱠ ᱠᱚ ᱤᱭᱟᱹᱭᱟ ᱤᱫᱤ ᱦᱚᱴᱚ ᱠᱟᱫᱮᱜᱮ ᱟᱨ ᱟᱹᱞᱩ ᱠᱚᱞᱮ ᱟᱹᱞᱩ ᱵᱤᱞᱟᱛᱤ ᱠᱚᱞᱮ ᱨᱚᱦᱚᱭᱟ ᱟᱨ ᱟᱹᱞᱩ ᱞᱮ ᱨᱚᱦᱚᱭᱟ ᱯᱩᱥ ᱵᱚᱸᱜᱟ ᱚᱱᱠᱟ ᱟᱨ ᱢᱟᱜᱽ ᱯᱷᱟᱹᱜᱩᱱ ᱞᱮ ᱞᱟᱜ ᱠᱮᱜ ᱜᱮ ᱟᱨᱚ ᱞᱟ ᱠᱮᱜ ᱜᱮᱞᱮ ᱵᱤᱞᱟᱛᱤ ᱠᱚ ᱨᱚᱦᱚᱭᱟ ᱚᱱᱟ ᱠᱚᱜᱮᱞᱮ ᱪᱟᱥᱼᱟ ᱵᱟᱹᱧ ᱫᱤᱥᱟᱹᱭᱮᱫᱟ